ᱤᱧ ᱢᱤᱫᱴᱟᱱ ᱯᱷᱳᱱ ᱨᱮᱱᱟᱜ ᱪᱟᱨᱡᱟᱨ ᱤᱧ ᱦᱟᱛᱟᱣ ᱠᱟᱫᱟ ᱡᱟᱦᱟᱸ ᱫᱚ ᱱᱤᱛᱤᱧ ᱵᱩᱡᱷᱟᱹᱣ ᱫᱟᱲᱮᱭᱟᱜ ᱠᱟᱱᱟ ᱡᱮ ᱵᱟᱝ ᱵᱷᱟᱜᱮᱭᱟ ᱚᱱᱟ ᱪᱟᱨᱡᱟᱨ ᱫᱚ ᱥᱮ ᱵᱟᱹᱲᱤᱡ ᱜᱮᱭᱟ ᱡᱟᱦᱟᱸ ᱠᱷᱟᱹᱛᱤᱨ ᱛᱮ ᱯᱷᱳᱱ ᱪᱟᱨᱡᱽ ᱠᱟᱛᱮ ᱨᱮᱦᱚᱸ ᱯᱷᱳᱱ ᱨᱮᱱᱟᱜ ᱤᱯᱷᱮᱠᱴ ᱟᱹᱰᱤ ᱟᱢᱫᱟ ᱯᱟᱲᱟᱜ ᱠᱟᱱᱟ ᱪᱟᱨᱡᱟᱨ ᱦᱚᱸ ᱵᱮᱥ ᱵᱷᱟᱜᱮ ᱨᱚᱠᱚᱢ ᱜᱮ ᱦᱤᱴᱚᱜ ᱠᱟᱱᱟ ᱡᱟᱦᱟᱸ ᱞᱟᱹᱜᱤᱫ ᱛᱮ ᱚᱱᱟ ᱪᱟᱨᱡᱟᱨ ᱫᱚ ᱤᱧ ᱫᱚ ᱵᱮᱥ ᱵᱟᱝ ᱢᱮᱱᱛᱤᱧ ᱵᱷᱟᱹᱵᱤᱭᱮᱫᱟ